ᱱᱮᱛᱟᱨ ᱫᱚ ᱦᱩᱭᱩᱜ ᱠᱟᱱᱟ ᱥᱤᱢ ᱠᱚ ᱦᱟᱹᱠᱩ ᱠᱚ ᱦᱚᱲ ᱦᱚᱸ ᱚᱱᱠᱟ ᱵᱟᱵᱚ ᱡᱚᱢ ᱵᱟᱲᱟᱭᱮᱫ ᱠᱚᱣᱟ ᱡᱟᱦᱟᱱᱟᱜ ᱵᱤᱡᱽᱱᱮᱥ ᱤᱧ ᱠᱷᱩᱞᱟᱹᱣ ᱟᱠᱟᱫ ᱠᱷᱟᱱ ᱱᱚᱣᱟ ᱫᱚ ᱦᱩᱭᱩᱜ ᱠᱟᱱᱟ ᱡᱟᱦᱟᱸ ᱞᱮᱠᱟ ᱟᱛᱮ ᱦᱚᱸᱠᱚ ᱜᱩᱡᱩᱜ ᱠᱟᱱᱟ ᱦᱚᱲ ᱡᱚᱢ ᱦᱚᱲ ᱠᱚ ᱠᱟᱹᱡ ᱵᱚ ᱠᱚᱢ ᱧᱚᱜ ᱠᱟᱱ ᱱᱚᱣᱟ ᱵᱤᱡᱽᱱᱮᱥ ᱫᱚ ᱵᱮᱥ ᱛᱮ ᱵᱟᱭ ᱪᱟᱞᱟᱜ ᱜᱮᱭᱟ ᱱᱚᱣᱟ ᱫᱚ ᱦᱩᱭᱩᱜ ᱠᱟᱱᱟ ᱪᱮ ᱪᱮᱫ ᱞᱮᱠᱟᱛᱮ ᱱᱚᱣᱟ ᱡᱤᱱᱤᱥ ᱵᱟᱭ ᱦᱩᱭᱩᱜ ᱠᱟᱱᱟ ᱪᱮᱠᱟ ᱛᱮᱪᱚᱝ ᱱᱮᱛᱟᱨ ᱨᱩᱣᱟᱹ ᱦᱟᱹᱥᱩ ᱠᱚᱭ ᱦᱚᱸ ᱦᱩᱭᱩᱜ ᱠᱟᱱᱟ ᱚᱱᱟ ᱤᱫᱤ ᱛᱮ ᱯᱳᱞᱴᱨᱤ ᱯᱷᱟᱨᱟᱢ ᱫᱚ ᱵᱟᱠᱚ ᱡᱚᱡᱚᱢ ᱠᱟᱱ ᱜᱮᱭᱟ ᱠᱚ ᱱᱮᱛᱟᱨ ᱟᱲᱟᱜ ᱥᱟᱠᱟᱢ ᱚᱱᱟ ᱠᱚ ᱰᱷᱮᱹᱨ ᱠᱚ ᱠᱩᱥᱤᱜ ᱠᱟᱱᱟ ᱟᱨ ᱠᱟᱛᱷᱟ ᱫᱚ ᱱᱚᱣᱟ ᱵᱤᱡᱽᱱᱮᱥ ᱠᱷᱩᱞᱟᱹᱣ ᱠᱟᱛᱮ ᱫᱚ ᱞᱚᱥ ᱨᱮᱜᱮᱢ ᱛᱟᱦᱮᱱᱟ ᱟᱨ ᱪᱟᱥ ᱵᱟᱥ ᱨᱮᱱᱟᱜ ᱠᱟᱛᱷᱟ ᱱᱚᱣᱟ ᱫᱚ ᱥᱤᱡᱮᱱ ᱦᱩᱭᱩᱜ ᱠᱟᱱᱟ ᱢᱤᱫ ᱥᱮᱨᱢᱟ ᱨᱮ ᱢᱤᱫᱷᱟᱣ ᱦᱩᱭᱩᱜ ᱠᱟᱱᱟ ᱡᱩᱫᱤ ᱫᱟᱜ ᱠᱚ ᱵᱮᱥ ᱛᱮ ᱫᱟᱜ ᱵᱟᱲᱟ ᱟᱠᱟᱫ ᱠᱷᱟᱱ ᱢᱟ ᱪᱟᱥ ᱵᱟᱥ ᱵᱮᱥᱛᱮ ᱜᱮᱛᱟᱢ ᱦᱩᱭᱩᱜᱼᱟ ᱚᱸᱰᱮ ᱦᱚᱸ ᱟᱹᱰᱤ ᱠᱚᱥᱴᱚ ᱠᱟᱛᱮᱫ ᱮᱱᱟᱟᱝ ᱦᱩᱭᱩᱜ ᱠᱟᱱᱟ ᱪᱤᱠᱟᱛᱮᱪᱚᱝ ᱚᱸᱰᱮ ᱱᱟᱦᱮᱞ ᱛᱮᱵᱚ ᱥᱤᱜᱼᱟᱵᱚ ᱟᱨ ᱛᱤ ᱛᱮᱵᱚ ᱨᱚᱦᱚᱭᱮᱫᱟ ᱟᱨ ᱱᱚᱝᱠᱟ ᱛᱚᱲᱟ ᱠᱟᱛᱮᱫ ᱵᱚ ᱛᱩᱫ ᱠᱟᱛᱮᱫ ᱵᱚ ᱨᱚᱦᱚᱭᱮᱫᱟ ᱱᱚᱣᱟ ᱠᱚᱫᱚ ᱦᱩᱭᱩᱜ ᱠᱟᱱᱟ ᱡᱩᱫᱤ ᱵᱮᱥᱛᱮ ᱪᱟᱥ ᱵᱟᱲᱟ ᱠᱟᱛᱮ ᱤᱭᱟᱹ ᱵᱟᱲᱟ ᱠᱟᱛᱮ ᱵᱚ ᱦᱩᱭ ᱚᱪᱚ ᱟᱫᱟ ᱮᱱᱠᱷᱟᱱ ᱫᱚ ᱟᱹᱰᱤ ᱱᱟᱯᱟᱭ ᱠᱟᱛᱷᱟ ᱠᱟᱱᱟ ᱱᱚᱣᱟ ᱫᱚ ᱪᱤᱠᱟ ᱛᱮᱪᱚᱝ ᱥᱮᱨᱢᱟ ᱪᱟᱸᱫᱚ ᱫᱟᱜ ᱪᱮᱛᱟᱱ ᱨᱮᱜᱮ ᱛᱟᱵᱚ ᱡᱚᱛᱚᱣᱟᱜ ᱢᱚ ᱢᱮᱱᱟᱜᱼᱟ ᱱᱚᱣᱟ ᱪᱟᱥ ᱵᱟᱥ ᱛᱷᱮᱠᱮ ᱡᱟᱦᱟᱸ ᱛᱤᱱᱟᱹᱜ ᱯᱩᱸᱡᱤ ᱯᱟᱴᱟᱢ ᱫᱚᱦᱚ ᱠᱮᱜᱼᱟ ᱪᱮᱠᱟᱛᱮ ᱪᱮ ᱩᱱᱟᱹᱜ ᱵᱟᱢ ᱠᱚᱥᱴᱚᱜᱼᱟ ᱱᱚᱣᱟ ᱫᱚ